ᱱᱚᱶᱟ ᱠᱤ ᱢᱟ ᱛᱟᱨᱟ ᱨᱮᱥᱴᱩᱨᱮᱱᱴ ᱠᱟᱱᱟ ᱦᱮᱸ ᱦᱚᱞᱟ ᱡᱚᱢᱟᱜ ᱤᱧ ᱚᱰᱟᱨ ᱞᱮᱫ ᱫᱚ ᱦᱮᱸ ᱤᱧᱟᱹᱜ ᱧᱩᱛᱩᱢ ᱫᱚ ᱵᱟᱯᱤ ᱵᱟᱥᱠᱮ ᱦᱮᱸ ᱥᱮᱛᱟᱜ ᱵᱮᱲᱟ ᱨᱮᱭᱟᱜ ᱦᱮᱸ ᱛᱟᱦᱞᱮ ᱛᱤᱱ ᱡᱚᱠᱷᱚᱮᱡ ᱯᱮ ᱟᱹᱜᱩ ᱦᱚᱴᱚ ᱠᱟᱛᱤᱧᱟ ᱚ ᱦᱮᱸ ᱟᱨᱚ ᱡᱩᱫᱤ ᱥᱮᱛᱟᱜ ᱧᱚᱜ ᱨᱮ ᱦᱩᱭ ᱞᱮᱱᱠᱷᱟᱱ ᱛᱚ ᱵᱷᱟᱜᱮ ᱜᱮ ᱳᱭ ᱥᱟᱛᱴᱟ ᱥᱟᱲᱮ ᱥᱟᱛᱴᱟ ᱡᱚᱠᱷᱚᱡ ᱦᱮᱸ ᱴᱷᱤᱠ ᱜᱮᱭᱟ ᱢᱟ ᱛᱟᱦᱞᱮᱧ ᱫᱚᱦᱚᱭᱮᱫᱟ